ᱛᱟᱞᱚᱦᱮ ᱛᱮᱦᱮᱧ ᱫᱚ ᱱᱚᱣᱟ ᱴᱤᱵᱷᱤ ᱤᱫᱤ ᱠᱟᱛᱮ ᱪᱮᱫᱟᱜ ᱵᱷᱟᱞᱮᱭᱟ ᱥᱮ ᱱᱚᱣᱟ ᱴᱤᱵᱷᱤ ᱪᱮᱫᱟᱜ ᱵᱚ ᱧᱮᱞᱫᱟ ᱱᱚᱣᱟ ᱤᱫᱤ ᱠᱟᱛᱮ ᱢᱤᱫ ᱵᱟᱨ ᱠᱟᱛᱷᱟᱧ ᱞᱟᱹᱭᱫᱟ ᱴᱤᱵᱷᱤ ᱫᱚ ᱟᱹᱰᱤ ᱱᱟᱯᱟᱭ ᱡᱤᱱᱤᱥ ᱠᱟᱱᱟ ᱪᱮᱫᱟᱜ ᱥᱮ ᱛᱮᱦᱮᱧ ᱱᱚᱣᱟ ᱴᱤᱵᱷᱤ ᱢᱮᱱᱟᱜ ᱛᱮ ᱱᱚᱣᱟ ᱥᱤᱧᱚᱛ ᱫᱤᱥᱚᱢ ᱵᱟᱨᱦᱮ ᱨᱮᱱᱟᱜ ᱥᱮ ᱱᱚᱣᱟ ᱱᱚᱣᱟ ᱫᱤᱥᱚᱢ ᱠᱚᱨᱮᱱᱟᱜ ᱥᱟᱱᱟᱢ ᱞᱮᱠᱟᱱᱟᱜ ᱠᱷᱚᱵᱚᱨ ᱵᱚᱱ ᱧᱟᱢᱮᱫᱟ ᱫᱤᱱᱟᱹᱢ ᱦᱤᱞᱳᱜ ᱚᱠᱟᱨᱮ ᱪᱮᱫ ᱪᱤᱠᱟᱹᱜ ᱠᱟᱱᱟ ᱚᱠᱟ ᱫᱚ ᱦᱳᱭᱛᱳ ᱚᱛ ᱦᱟᱥᱟ ᱠᱚ ᱨᱮᱡᱚᱜ ᱠᱟᱱᱟ ᱚᱠᱟ ᱫᱚ ᱦᱳᱭᱛᱳ ᱞᱟᱹᱲᱦᱟᱹᱭ ᱛᱟᱯᱟᱢ ᱦᱩᱭᱩᱜ ᱠᱟᱱᱟ ᱚᱠᱟ ᱫᱚ ᱦᱳᱭᱛᱳ ᱚᱞᱚᱜ ᱯᱟᱲᱦᱟᱜ ᱫᱤᱠ ᱫᱤᱭᱮ ᱟᱹᱰᱤ ᱠᱚ ᱥᱤᱠᱷᱱᱟᱹᱛ ᱛᱮᱠᱚ ᱞᱟᱦᱟ ᱠᱟᱱᱟ ᱚᱸᱰᱮᱱᱟᱜ ᱠᱷᱚᱵᱚᱨ ᱧᱟᱢᱚᱜ ᱠᱟᱱᱟ ᱱᱚᱣᱟ ᱴᱤᱵᱷᱤ ᱢᱟᱫᱽᱫᱷᱚᱢᱛᱮ ᱟᱨ ᱚᱠᱟ ᱫᱚ ᱦᱳᱭᱛᱳ ᱛᱤᱥᱮ ᱫᱟᱜᱟ ᱚᱱᱟ ᱦᱚᱸ ᱱᱚᱣᱟ ᱴᱤᱵᱷᱤ ᱢᱟᱫᱽᱫᱷᱚᱢ ᱛᱮᱵᱚᱱ ᱵᱟᱰᱟᱭ ᱫᱟᱲᱮᱭᱟᱜ ᱠᱟᱱᱟ ᱚᱠᱟ ᱦᱤᱞᱳᱜ ᱫᱚ ᱦᱳᱭᱛᱳ ᱡᱟᱹᱥᱛᱤ ᱥᱤᱛᱩᱝᱟ ᱚᱱᱟ ᱦᱚᱸ ᱴᱤᱵᱷᱤ ᱢᱟᱫᱽᱫᱷᱚᱢ ᱛᱮᱵᱚᱱ ᱧᱮᱞ ᱫᱟᱲᱮᱭᱟᱜ ᱠᱟᱱᱟ ᱟᱨᱚ ᱴᱤᱵᱷᱤ ᱨᱮ ᱱᱚᱝᱠᱟᱱ ᱟᱭᱢᱟ ᱡᱟᱦᱟᱸ ᱫᱚ ᱟᱢ ᱦᱳᱭᱛᱳ ᱠᱟᱹᱢᱤ ᱠᱟᱹᱥᱱᱤ ᱨᱮ ᱦᱳᱭᱛᱳ ᱟᱢᱟᱜ ᱢᱚᱱᱮ ᱛᱮ ᱠᱟᱹᱢᱤ ᱦᱳᱭᱛᱳ ᱟᱥᱠᱮᱛᱮᱱᱟᱢ ᱥᱮ ᱟᱢᱟᱜ ᱚᱱᱟ ᱢᱚᱱᱮ ᱡᱤᱣᱤ ᱯᱷᱟᱨᱱᱟᱣ ᱞᱟᱹᱜᱤᱫ ᱛᱮ ᱦᱳᱭᱛᱳ ᱟᱢ ᱢᱚᱱᱮ ᱠᱮᱫᱟᱢ ᱡᱮ ᱱᱤᱛᱳᱜ ᱠᱟᱹᱴᱤᱡ ᱥᱮᱨᱮᱧ ᱟᱡᱚᱢᱟ ᱥᱮ ᱤᱧ ᱠᱤᱪᱷᱩ ᱵᱷᱤᱰᱤᱭᱳ ᱪᱷᱚᱵᱤᱧ ᱧᱮᱞ ᱠᱚᱣᱟ ᱚᱱᱟ ᱠᱚ ᱧᱮᱞ ᱠᱟᱛᱮ ᱦᱚᱸ ᱟᱢᱟᱜ ᱢᱚᱱᱮ ᱨᱮ ᱨᱟᱹᱥᱠᱟᱹ ᱥᱟᱨᱥᱟᱜᱼᱟ ᱴᱤᱵᱷᱤ ᱫᱚ ᱥᱩᱫᱩ ᱚᱱᱟ ᱱᱚᱣᱟ ᱠᱚ ᱥᱩᱢᱩᱝ ᱫᱚ ᱵᱟᱝ ᱴᱤᱵᱷᱤ ᱠᱷᱚᱱᱟᱜ ᱟᱨᱚ ᱥᱤᱠᱷᱱᱟᱹᱛ ᱧᱟᱢᱚᱜᱼᱟ ᱡᱟᱦᱟᱸ ᱫᱚ ᱦᱳᱭᱛᱳ ᱟᱢᱟᱜ ᱚᱞᱚᱜ ᱯᱟᱲᱟᱜ ᱨᱮ ᱦᱳᱭᱛᱳ ᱠᱟᱡᱽ ᱨᱮ ᱞᱟᱜᱟᱣ ᱫᱟᱲᱮᱭᱟᱜᱼᱟ ᱚᱱᱠᱟᱱᱟᱜ ᱦᱚᱸ ᱦᱳᱭᱛᱳ ᱴᱤᱵᱷᱤ ᱢᱟᱫᱽᱫᱷᱚᱢ ᱛᱮ ᱟᱢ ᱥᱤᱠᱷᱱᱟᱹᱛᱮᱢ ᱟᱨᱡᱟᱣ ᱫᱟᱲᱮᱭᱟᱜᱼᱟ